ᱦᱮᱞᱳ ᱢᱟᱨᱟᱝ ᱵᱩᱨᱩ ᱜᱮᱥ ᱮᱡᱮᱱᱥᱤ ᱪᱟᱸᱡ ᱦᱳᱭ ᱟᱹᱞᱤᱧ ᱫᱚ ᱥᱤᱢᱟᱹᱱᱰᱤ ᱠᱷᱚᱱᱟᱜ ᱞᱤᱧ ᱢᱮᱱᱮᱫᱼᱟ ᱦᱮᱸ ᱟᱹᱞᱤᱧ ᱯᱮ ᱫᱤᱱ ᱡᱮ ᱯᱮ ᱫᱤᱱ ᱦᱩᱭᱩᱜ ᱠᱟᱱᱟ ᱱᱚᱜᱼᱚᱭ ᱜᱮᱥ ᱱᱤᱛᱚᱜ ᱫᱷᱟᱹᱵᱤᱡ ᱛᱮ ᱟᱹᱣᱨᱤ ᱦᱮᱡ ᱨᱩᱭᱟᱹᱲᱚᱜ ᱛᱟᱞᱤᱧᱟ ᱟᱨ ᱟᱹᱞᱤᱧᱟᱜ ᱫᱚ ᱛᱮᱦᱮᱧ ᱯᱟᱨᱴᱤ ᱢᱮᱱᱟᱜᱼᱟ ᱚᱱᱟ ᱠᱚ ᱵᱟᱠᱷᱨᱟ ᱚᱱᱟ ᱞᱟᱹᱜᱤᱫ ᱛᱮ ᱟᱹᱞᱤᱧ ᱫᱚ ᱱᱤᱛᱳᱜ ᱜᱮᱥ ᱫᱚᱨᱠᱟᱨ ᱟᱹᱞᱤᱧ ᱫᱚ ᱜᱮᱥ ᱜᱮᱥ ᱱᱤᱛᱳᱜ ᱟᱹᱜᱩ ᱦᱚᱴᱚ ᱠᱟᱜ ᱵᱤᱱ ᱰᱤᱯᱷᱮᱥ ᱱᱟᱢᱵᱟᱨ ᱚᱣᱟᱱ ᱯᱷᱳᱨ ᱛᱷᱨᱤ ᱴᱩ ᱪᱮᱫ ᱟᱫᱷᱟᱨ ᱠᱟᱨᱰ ᱱᱟᱢᱵᱟᱨ ᱞᱟᱥᱴ ᱨᱮᱭᱟᱜ ᱯᱷᱳᱨ ᱴᱩ ᱳᱣᱟᱱ ᱯᱷᱟᱭᱤᱵᱷ ᱟᱹᱞᱤᱧ ᱫᱚ ᱜᱮᱥ ᱜᱮᱥ ᱫᱚᱨᱠᱟᱨ ᱟᱹᱞᱤᱧ ᱫᱚ ᱟᱹᱜᱩ ᱦᱚᱴᱚ ᱠᱟᱜ ᱛᱟᱞᱤᱧ ᱵᱮᱱ ᱦᱮᱸ ᱥᱟᱢ ᱯᱩᱡᱟᱹ ᱯᱟᱨᱴᱤ ᱢᱮᱱᱟᱜ ᱛᱟᱞᱤᱧᱟ ᱛᱳ ᱚᱱᱟ ᱞᱟᱹᱜᱤᱫ ᱛᱮᱜᱮ ᱛᱚᱞᱤᱧ ᱢᱮᱱᱮᱫᱟ ᱟᱹᱜᱩ ᱦᱚᱴᱚ ᱠᱟᱜ ᱵᱤᱱ ᱪᱮᱫ ᱯᱚᱭᱥᱟ ᱞᱟᱜᱟᱜᱼᱟ ᱥᱮ ᱢᱟᱲᱟᱝ ᱟᱜ ᱵᱩᱠ ᱛᱮᱜᱮ ᱦᱩᱭᱩᱜᱼᱟ ᱟᱪᱪᱷᱟ ᱴᱷᱤᱠ ᱜᱮᱭᱟ ᱛᱚᱵᱮ ᱦᱮᱸ ᱦᱮᱸ ᱟᱹᱜᱩ ᱦᱚᱴᱚ ᱠᱟᱜ ᱵᱮᱱ ᱦᱮᱸ ᱴᱷᱤᱠ ᱜᱮᱭᱟ ᱛᱚᱵᱮ